ᱤᱧᱫᱚ ᱥᱟᱶᱛᱟ ᱨᱮᱭᱟᱜ ᱡᱟᱦᱟᱸ ᱥᱮᱨᱮᱧ ᱠᱚ ᱢᱮᱱᱟᱜᱼᱟ ᱵᱟᱦᱟ ᱥᱚᱨᱦᱟᱭ ᱫᱟᱸᱥᱟᱭ ᱡᱚᱛᱚᱜᱮᱧ ᱠᱩᱥᱤᱭᱟᱜᱼᱟ ᱢᱮᱱᱠᱷᱟᱱ ᱚᱱᱟᱠᱚ ᱢᱩᱫᱽᱨᱮ ᱵᱟᱹᱲᱛᱤ ᱡᱟᱦᱟᱧ ᱠᱩᱥᱤᱭᱟᱜᱼᱟ ᱚᱱᱟᱫᱚ ᱵᱟᱦᱟ ᱥᱮᱨᱮᱧ ᱵᱟᱦᱟ ᱥᱮᱨᱮᱧ ᱨᱮᱫᱚ ᱱᱚᱝᱠᱟᱱ ᱞᱚᱡᱤᱠᱮᱞ ᱠᱟᱛᱷᱟᱠᱚ ᱢᱮᱱᱟᱜᱼᱟ ᱡᱟᱦᱟᱸ ᱫᱚ ᱥᱟᱭᱮᱱᱴᱤᱯᱷᱤᱠᱮᱞᱤ ᱠᱟᱛᱷᱟᱠᱚ ᱚᱱᱟᱨᱮ ᱜᱟᱜᱼᱜᱟᱵᱟᱱ ᱢᱮᱱᱟᱜᱼᱟ ᱡᱟᱦᱟᱸ ᱫᱚ ᱡᱩᱜᱽᱼᱡᱩᱜᱽ ᱥᱟᱹᱨᱤ ᱜᱮᱭᱟ ᱟᱨᱠᱤ ᱚᱱᱠᱟ ᱞᱮᱠᱟᱛᱮ ᱡᱮᱦᱮᱛᱩ ᱢᱮᱱ ᱜᱟᱱᱚᱜᱼᱟ ᱡᱟᱦᱟᱸ ᱵᱟᱦᱟ ᱥᱮᱨᱮᱧ ᱢᱤᱫᱴᱮᱱ ᱦᱮᱥᱟᱜ ᱢᱟ ᱪᱚᱴᱨᱮ ᱡᱟ ᱜᱚᱸᱥᱟᱭ ᱛᱩᱫᱮᱢᱟᱭ ᱨᱟᱜᱼᱮᱫ ᱠᱟᱱ ᱵᱟᱲᱮ ᱢᱟ ᱞᱟᱰᱮᱨᱮ ᱡᱟ ᱜᱚᱸᱥᱟᱭ ᱠᱩᱫᱽᱨᱚᱢᱮᱫᱚᱭ ᱥᱟᱦᱮᱸᱫᱮᱫ ᱠᱟᱱ ᱫᱮᱥᱪᱚᱝ ᱟᱹᱪᱩᱨᱮᱱ ᱜᱚᱸᱥᱟᱭ ᱛᱩᱫᱮᱢᱟᱭ ᱨᱟᱜᱼᱮᱫ ᱠᱟᱱ ᱫᱤᱥᱚᱢ ᱪᱚᱝ ᱵᱤᱦᱩᱨᱮᱱ ᱡᱟ ᱜᱚᱸᱥᱟᱭ ᱠᱩᱫᱽᱨᱚᱢᱮᱫᱚᱭ ᱥᱟᱦᱮᱸᱫᱟᱭ ᱛᱚ ᱱᱚᱣᱟ ᱥᱮᱨᱮᱧ ᱛᱟᱞᱟᱛᱮ ᱱᱩᱱᱟᱹᱜ ᱢᱟᱨᱟᱝ ᱢᱤᱫᱴᱮᱱ ᱥᱟᱹᱨᱤᱭᱟᱱᱟᱜ ᱠᱟᱛᱷᱟ ᱚᱞᱼᱛᱚᱞ ᱫᱚᱦᱚ ᱢᱮᱱᱟᱜᱼᱟ ᱡᱟᱦᱟᱸᱫᱚ ᱩᱱ ᱚᱠᱛᱚᱨᱮᱱ ᱦᱟᱲᱟᱢ ᱦᱚᱲᱠᱚ ᱠᱚᱜᱮ ᱵᱟᱲᱟᱭᱠᱟᱱ ᱛᱮᱦᱮᱱᱚᱜᱼᱟ ᱡᱮ ᱫᱷᱟᱹᱨᱛᱤᱜᱮ ᱟᱹᱪᱩᱨᱚᱜ ᱠᱟᱱᱟ ᱪᱟᱸᱫᱚ ᱫᱚ ᱛᱷᱤᱨ ᱢᱮᱱᱟᱭᱟ ᱡᱟᱦᱟᱸᱫᱚ ᱵᱳᱭᱜᱟᱱᱤᱠ ᱠᱚ ᱯᱚᱨᱮᱨᱮ ᱟᱹᱰᱤᱜᱟᱱ ᱜᱚᱵᱮᱥᱚᱱᱟ ᱠᱟᱛᱮ ᱱᱚᱣᱟᱠᱚ ᱧᱟᱢ ᱞᱮᱫᱟ ᱥᱮ ᱚᱱᱟᱠᱚ ᱵᱟᱛᱟᱣ ᱟᱠᱟᱫᱟ ᱱᱚᱝᱠᱟ ᱜᱮ ᱟᱨᱦᱚᱸ ᱚᱛ ᱢᱟ ᱰᱤᱜᱤᱨ ᱰᱤᱜᱤᱨ ᱦᱟᱞᱮ ᱥᱮᱨᱢᱟ ᱵᱟᱨᱟᱝ ᱵᱟᱨᱟᱝ ᱱᱚᱠᱟᱱᱟᱜ ᱵᱟᱦᱟ ᱥᱮᱨᱮᱧ ᱛᱟᱞᱟᱛᱮ ᱥᱮᱨᱣᱟ ᱨᱮᱭᱟᱜ ᱟᱹᱰᱤ ᱢᱚᱡᱽ ᱢᱚᱡᱽ ᱡᱤᱱᱤᱥ ᱛᱚᱞ ᱫᱚᱦᱚ ᱢᱮᱱᱟᱜᱼᱟ ᱚᱱᱟ ᱞᱟᱹᱜᱤᱫ ᱛᱮᱜᱮ ᱵᱟᱹᱲᱛᱤᱧ ᱠᱩᱥᱤᱭᱟᱜᱼᱟ ᱟᱨ ᱮᱴᱟᱜ ᱮᱴᱟᱜ ᱥᱮᱨᱮᱧ ᱦᱚᱸ ᱠᱩᱥᱤᱜᱮ ᱡᱟᱦᱟᱸ ᱫᱚ ᱞᱮᱠ ᱞᱮᱠᱟᱛᱮ ᱡᱟᱦᱟᱸ ᱥᱮᱨᱮᱧ ᱵᱷᱟᱜᱽ ᱢᱮᱱᱟᱜᱼᱟ ᱵᱷᱟᱜᱽ ᱞᱮᱠᱟᱛᱮ ᱥᱮᱨᱮᱧ ᱦᱩᱭᱩᱜᱼᱟ ᱫᱚᱝ ᱫᱚ ᱫᱚᱝ ᱜᱚᱰᱟ ᱨᱮᱜᱮ ᱞᱟᱜᱽᱬᱮ ᱫᱚ ᱞᱟᱜᱽᱬᱮ ᱜᱚᱰᱟ ᱨᱮᱜᱮ ᱫᱟᱸᱥᱟᱭᱫᱚ ᱫᱟᱸᱥᱟᱭ ᱚᱠᱛᱮ ᱨᱮᱜᱮ ᱱᱚᱣᱟ ᱞᱮᱠᱟᱛᱮ ᱚᱱᱟᱠᱚ ᱦᱚᱸ ᱠᱩᱥᱤᱫᱚᱧ ᱠᱩᱥᱤᱭᱟᱜ ᱜᱮᱭᱟ